ᱵᱟᱸᱠᱩᱲᱟ ᱦᱚᱱᱚᱛ ᱨᱮᱭᱟᱜ ᱢᱩᱲᱟᱹᱜ ᱨᱟᱹᱥᱠᱟᱹ ᱨᱮᱱᱟᱜ ᱠᱟᱹᱢᱤ ᱠᱟᱥᱱᱤ ᱫᱚ ᱱᱚᱸᱰᱮ ᱨᱮᱱ ᱦᱚᱲ ᱠᱚᱫᱚ ᱡᱟᱹᱥᱛᱤ ᱠᱟᱭ ᱛᱮᱠᱚ ᱠᱩᱥᱤᱭᱟᱜᱼᱟ ᱮᱱᱮᱡ ᱥᱮᱨᱮᱧ ᱠᱟᱹᱢᱤ ᱟᱨ ᱦᱚᱸ ᱮᱴᱟᱜ ᱮᱴᱟᱜ ᱞᱮᱠᱟᱛᱮ ᱨᱟᱹᱥᱠᱟᱹ ᱠᱚ ᱟᱜᱚᱡᱟ ᱡᱮᱢᱚᱱ ᱯᱟᱨᱠ ᱫᱟᱬᱟᱱ ᱥᱤᱱᱮᱢᱟ ᱧᱮᱸᱞ ᱫᱟᱬᱟᱱ ᱪᱟᱞᱟᱜ ᱫᱟᱬᱟᱱ ᱡᱟᱭᱜᱟ ᱦᱚᱸ ᱟᱢᱫᱟ ᱢᱮᱱᱟᱜᱼᱟ ᱡᱮᱢᱚᱱ ᱮᱠᱚᱴᱚᱨᱤᱥᱴ ᱥᱯᱚᱴ ᱠᱚ ᱟᱞᱵᱟᱲᱤᱭᱟ ᱢᱩᱠᱩᱴᱢᱩᱱᱤᱯᱩᱨ ᱰᱮᱢ ᱚᱝᱠᱟ ᱜᱮ ᱟᱭᱢᱟ ᱟᱭᱢᱟ ᱱᱟᱣᱟ ᱱᱚᱣᱟ ᱡᱟᱭᱜᱟ ᱢᱮᱱᱟᱜᱼᱟ ᱟᱨ ᱥᱩᱨ ᱥᱩᱯᱩᱨ ᱛᱷᱤᱭᱮᱴᱟᱨ ᱠᱚ ᱫᱚ ᱢᱮᱱᱟᱜᱼᱟ ᱟᱫᱷᱣᱟᱱ ᱨᱮ ᱯᱷᱩᱞᱠᱩᱥᱢᱟᱹ ᱨᱮ ᱠᱷᱟᱛᱲᱟ ᱨᱮ ᱮᱢᱟᱱ ᱮᱢᱟᱱ ᱡᱟᱭᱜᱟ ᱠᱚᱨᱮ ᱥᱟᱶᱛᱮ ᱤᱠᱚ ᱯᱟᱨᱠ ᱠᱚ ᱢᱮᱱᱟᱜᱼᱟ ᱡᱷᱤᱞᱤᱢᱤᱞᱤ ᱨᱤᱢᱤᱞ ᱞᱚᱱᱪ ᱥᱩᱛᱟᱹᱱ ᱠᱩᱴᱢᱩᱱᱤᱯᱩᱨ ᱮᱢᱟᱱ ᱮᱢᱟᱱ ᱟᱨ ᱱᱚᱣᱟ ᱠᱚᱨᱮ ᱪᱟᱞᱟᱜ ᱫᱚ ᱠᱟᱹᱣᱰᱤ ᱠᱚ ᱫᱚ ᱵᱟᱝ ᱞᱟᱜᱟᱜᱼᱟ ᱦᱮᱸ ᱢᱮᱱᱠᱷᱟᱱ ᱡᱩᱫᱤ ᱧᱤᱫᱟᱹᱢ ᱟᱸᱜᱟᱭᱟ ᱮᱱᱮᱠᱷᱟᱱ ᱚᱱᱟ ᱞᱟᱹᱜᱤᱫ ᱛᱮᱫᱚ ᱚᱲᱟᱜ ᱵᱷᱟᱲᱟ ᱞᱮᱠᱟᱛᱮ ᱠᱟᱹᱣᱰᱤ ᱫᱚ ᱞᱟᱜᱟᱜ ᱜᱮᱭᱟ ᱟᱨ ᱠᱷᱮᱞᱚᱰ ᱨᱮᱱᱟᱜ ᱥᱩᱵᱤᱫᱟ ᱠᱚᱫᱚ ᱠᱷᱮᱞᱚᱰ ᱨᱮᱱᱟᱜ ᱥᱩᱵᱤᱫᱟ ᱠᱚᱫᱚ ᱡᱟᱭᱜᱟ ᱡᱟᱭᱜᱟ ᱜᱚᱰᱟ ᱠᱚᱦᱚᱸ ᱢᱮᱱᱟᱜ ᱜᱤᱭᱟ ᱮᱱᱠᱷᱟᱱ ᱮᱠᱟᱰᱢᱤᱠ ᱫᱚ ᱥᱮᱨᱚᱠᱚᱢ ᱵᱟᱹᱱᱩᱜᱼᱟ ᱟᱛᱳ ᱯᱟᱲᱟ ᱨᱮ ᱜᱤᱫᱽᱨᱟᱹ ᱠᱚ ᱠᱷᱮᱞᱚᱰᱟ ᱟᱛᱳ ᱨᱮ ᱟᱛᱳ ᱨᱮᱱᱟᱜ ᱜᱚᱰᱟ ᱨᱮ ᱞᱟᱠᱪᱟᱨ ᱟᱠᱷᱲᱟ ᱞᱟᱠᱪᱟᱨ ᱟᱠᱷᱲᱟ ᱫᱚ ᱡᱟᱹᱥᱛᱤ ᱠᱟᱭ ᱛᱮ ᱥᱟᱱ ᱵᱟᱸᱠᱩᱲᱟ ᱡᱤᱞᱟ ᱨᱮᱱ ᱥᱟᱱᱛᱟᱲ ᱠᱚᱫᱚ ᱞᱟᱠᱪᱟᱨ ᱟᱠᱷᱲᱟ ᱢᱮᱱᱟᱜ ᱛᱟᱠᱚᱣᱟ ᱩᱱᱠᱩ ᱫᱚ ᱟᱛᱳ ᱟᱛᱳ ᱫᱤᱥᱚᱢ ᱥᱚᱨᱦᱟᱭ ᱵᱟᱦᱟ ᱯᱟᱛᱟ ᱮᱢᱟᱱ ᱠᱚᱨᱮᱜ ᱠᱚ ᱮᱱᱮᱡ ᱡᱚᱝᱜᱚᱜᱼᱟ ᱟᱨ ᱛᱷᱤᱭᱮᱴᱟᱨ ᱠᱚᱨᱮᱜ ᱫᱚ ᱡᱟᱹᱥᱛᱤ ᱠᱟᱭ ᱛᱮ ᱵᱟᱸᱠᱩᱲᱟ ᱡᱤᱞᱟ ᱨᱮᱱ ᱡᱟᱦᱟᱸᱭ ᱵᱟᱡᱟᱨ ᱨᱮᱠᱚ ᱛᱟᱦᱮᱱᱟ ᱩᱱᱠᱩ ᱜᱮ ᱵᱤᱥᱤᱠᱟᱭ ᱠᱚ ᱧᱮᱞᱟ ᱛᱷᱤᱭᱮᱴᱟᱨ ᱨᱮ ᱵᱚᱭ ᱠᱚ ᱧᱮᱞᱟ ᱚᱱᱟ ᱛᱮᱦᱚᱸ ᱠᱚ ᱨᱟᱹᱥᱠᱟᱹᱭ ᱜᱮᱭᱟ ᱢᱮᱱ ᱜᱟᱱᱚᱜᱼᱟ ᱵᱟᱸᱠᱩᱲᱟ ᱡᱮᱞᱟ ᱨᱮᱫᱚ ᱟᱢᱫᱟ ᱞᱮᱠᱟ ᱟᱭᱢᱟ ᱞᱮᱠᱟᱱ ᱦᱚᱲ ᱢᱮᱱᱟᱜ ᱠᱚᱣᱟ ᱟᱨ ᱟᱭᱢᱟ ᱞᱮᱠᱟ ᱩᱱᱠᱩ ᱨᱟᱹᱥᱠᱟᱹ ᱠᱚ ᱟᱸᱜᱚᱪᱟ ᱠᱤᱪᱷᱩ ᱦᱚᱲ ᱫᱚ ᱠᱟᱹᱢᱤ ᱨᱟᱹᱥᱠᱟᱹ ᱠᱚ ᱟᱸᱜᱚᱡᱟ ᱮᱱᱮᱡ ᱥᱮᱨᱮᱧ ᱨᱮ ᱨᱟᱹᱥᱠᱟᱹ ᱠᱚ ᱟᱸᱜᱚᱡᱟ ᱠᱤᱪᱷᱩ ᱦᱚᱲ ᱫᱚ ᱯᱟᱨᱠ ᱫᱟᱬᱟᱱ ᱵᱟᱡᱟᱨ ᱫᱟᱬᱟᱱ ᱠᱤᱪᱷᱩ ᱦᱚᱲ ᱫᱚ ᱮᱴᱟᱜ ᱮᱴᱟᱜ ᱤᱠᱚᱥᱤᱥᱴᱮᱢ ᱠᱚ ᱫᱟᱬᱟᱱ ᱡᱮᱢᱚᱱ ᱤᱧ ᱞᱟᱹᱭ ᱠᱮᱫᱟ ᱢᱩᱠᱩᱴᱢᱩᱱᱤᱯᱩᱨ ᱥᱩᱛᱟᱹᱱ ᱟᱞᱵᱮᱲᱤᱭᱟ ᱰᱮᱢ ᱚᱝᱠᱟ ᱜᱮ ᱵᱟᱨᱚᱢᱚᱭᱮᱞ ᱡᱚᱝᱜᱚᱞ ᱚᱝᱠᱟ ᱟᱭᱢᱟ ᱴᱩᱨᱤᱥᱴ ᱥᱯᱚᱴ ᱠᱚ ᱢᱮᱱᱟᱜᱼᱟ ᱡᱟᱦᱟᱸ ᱠᱚᱨᱮ ᱠᱟᱹᱣᱰᱤ ᱫᱚ ᱵᱟᱝ ᱞᱟᱜᱟᱜᱼᱟ ᱮᱢᱱᱤ ᱛᱤᱜᱤᱢ ᱫᱟᱬᱟ ᱫᱟᱲᱮᱭᱟᱜᱼᱟ